ᱦᱟᱹᱠᱩ ᱥᱟᱵ ᱚᱠᱛᱚ ᱞᱩᱜᱲᱤ ᱥᱮ ᱠᱤᱪᱨᱤᱡᱽ ᱠᱚ ᱵᱮᱥ ᱥᱟᱸᱦᱤᱡ ᱥᱟᱢᱴᱟᱣ ᱦᱩᱭᱩᱜᱼᱟ ᱟᱨ ᱩᱵᱠᱚ ᱥᱟᱢᱴᱟᱣ ᱦᱩᱭᱩᱜᱼᱟ ᱟᱨ ᱵᱟᱹᱭ ᱵᱟᱹᱭᱛᱮ ᱦᱟᱹᱯᱤ ᱦᱟᱹᱯᱤᱛᱮ ᱛᱤᱛᱮ ᱫᱟᱜ ᱨᱮ ᱟᱬᱜᱳᱱ ᱦᱩᱭᱩᱜᱼᱟ ᱟᱨ ᱚᱱᱟ ᱥᱟᱶᱛᱮ ᱦᱟᱹᱠᱩ ᱜᱷᱟᱹᱨᱤ ᱡᱟᱞᱟᱢ ᱥᱮ ᱦᱟᱹᱠᱩ ᱯᱟᱹᱥᱤ ᱡᱟᱦᱟᱛᱮ ᱦᱟᱹᱠᱩᱢ ᱥᱟᱵ ᱠᱚᱣᱟ ᱥᱮᱢ ᱜᱚᱡ ᱠᱚᱣᱟ ᱚᱱᱟ ᱥᱟᱶᱛᱮ ᱛᱟᱦᱮᱱᱢᱟ ᱟᱨ ᱦᱟᱹᱠᱩ ᱫᱚᱦᱚ ᱞᱟᱹᱜᱤᱫᱼᱛᱮ ᱥᱮ ᱴᱚᱨᱚᱰᱟᱝ ᱠᱚ ᱛᱟᱦᱮᱱᱟ ᱟᱨ ᱡᱷᱚᱞᱟ ᱠᱚ ᱛᱷᱩᱞᱤ ᱠᱚ ᱛᱟᱦᱮᱱᱟ ᱟᱨ ᱚᱱᱟ ᱢᱟᱲᱟᱝᱨᱮ ᱚᱱᱟ ᱠᱚ ᱥᱟᱯᱲᱟᱣ ᱠᱟᱛᱮᱫ ᱛᱮᱭᱚᱨᱚᱜ ᱦᱩᱭᱩᱜᱼᱟ ᱟᱨ ᱟᱹᱰᱤ ᱵᱟᱹᱭ ᱵᱟᱹᱭᱛᱮ ᱦᱟᱹᱠᱩ ᱫᱚ ᱞᱮᱫ ᱱᱟᱥᱮ ᱫᱟᱜ ᱞᱟᱲᱟᱣ ᱟᱠᱟᱱ ᱠᱷᱟᱱᱜᱮ ᱥᱚᱠᱛᱚ ᱠᱚ ᱫᱟᱹᱲᱟ ᱚᱱᱟ ᱞᱟᱹᱜᱤᱫᱼᱛᱮ ᱟᱹᱰᱤ ᱟᱥᱛᱮᱼᱛᱮ ᱟᱹᱰᱤ ᱦᱩᱸᱥᱛᱮ ᱥᱟᱵᱽᱫᱷᱟᱱᱤᱛᱮ ᱫᱟᱜ ᱨᱮ ᱟᱬᱜᱳᱱ ᱦᱩᱭᱩᱜᱼᱟ ᱟᱨ ᱩᱱᱠᱩ ᱥᱟᱵ ᱦᱩᱭᱩᱜᱼᱟ ᱟᱨ ᱫᱤᱱᱟᱹᱢ ᱦᱤᱞᱳᱜ ᱤᱧᱫᱚ ᱫᱩ ᱤᱭᱟ ᱛᱤᱱ ᱜᱷᱚᱱᱴᱟ ᱥᱟᱹᱢᱩᱫᱽ ᱥᱮ ᱱᱟᱹᱭ ᱨᱮᱧ ᱛᱟᱦᱮᱱᱟ ᱟᱨ ᱴᱚᱜ ᱰᱟᱝᱠᱚ ᱯᱟᱴᱟ ᱠᱚ ᱜᱷᱟᱹᱨᱤ ᱠᱚ ᱡᱟᱞᱟᱢ ᱠᱚ ᱯᱟᱹᱥᱤ ᱠᱚ ᱤᱫᱤ ᱠᱟᱛᱮ ᱚᱱᱟ ᱥᱚᱢᱩᱫᱽ ᱥᱮ ᱱᱟᱹᱭᱨᱮ ᱛᱟᱦᱮᱱ ᱦᱩᱭᱩᱜᱼᱟ ᱟᱨ ᱚᱸᱰᱮ ᱦᱟᱹᱠᱩ ᱥᱟᱵ ᱦᱩᱭᱩᱜᱼᱟ ᱟᱨ ᱟᱹᱰᱤ ᱞᱮᱠᱟᱱ ᱦᱟᱹᱠᱩ ᱠᱚ ᱛᱟᱦᱮᱱᱟ ᱟᱫᱷᱮᱠ ᱦᱟᱹᱠᱩ ᱫᱚ ᱞᱟᱜᱮ ᱛᱮᱠᱚ ᱥᱟᱵᱚᱜᱼᱟ ᱡᱮᱢᱚᱱ ᱤᱪᱟᱹᱜ ᱠᱚ ᱫᱚᱠᱚ ᱞᱟᱜᱮ ᱠᱚ ᱥᱟᱵᱚᱜᱼᱟ ᱜᱷᱟᱹᱨᱤ ᱠᱚᱛᱮ ᱟᱨ ᱵᱩᱢᱵᱩᱡ ᱠᱚ ᱟᱨ ᱩᱱᱠᱩ ᱠᱚᱱ ᱨᱮᱬᱮᱫ ᱠᱚ ᱩᱱᱠᱩ ᱠᱚᱫᱚ ᱞᱚᱥᱚᱫ ᱠᱚᱨᱮ ᱠᱚ ᱛᱟᱦᱮᱱᱟ ᱩᱱᱠᱩ ᱨᱩᱦᱤ ᱦᱟᱹᱠᱩ ᱠᱚ ᱥᱮ ᱩᱱᱠᱩ ᱱᱟᱹᱭ ᱦᱟᱹᱠᱩ ᱠᱚᱫᱚ ᱩᱱᱠᱩ ᱫᱚ ᱫᱟᱜ ᱨᱮᱠᱚ ᱛᱟᱦᱮᱱᱟ ᱩᱱᱠᱩ ᱫᱚ ᱡᱟᱞᱟᱢ ᱠᱚᱛᱮ ᱜᱷᱟᱹᱨᱤ ᱠᱚᱛᱮ ᱟᱨ ᱤᱭᱟᱹᱠᱚᱛᱮ ᱠᱚ ᱥᱟᱵ ᱠᱚᱣᱟ ᱟᱨ ᱥᱟᱵ ᱠᱟᱛᱮ ᱠᱚ ᱵᱮᱥ ᱚᱠᱚᱡ ᱛᱮᱠᱚ ᱟᱹᱜᱩ ᱠᱚᱣᱟ ᱟᱲᱟᱜ ᱛᱮ ᱱᱤᱭᱟᱹᱜᱮ ᱢᱮᱱ ᱠᱟᱛᱮ ᱢᱩᱪᱟᱹᱫ ᱠᱮᱫᱟ